ᱤᱧ ᱵᱟᱲᱮ ᱜᱷᱩᱴᱩ ᱟᱛᱳ ᱨᱮ ᱵᱟᱦᱟ ᱧᱩᱛᱩᱢᱟᱱ ᱢᱤᱫ ᱫᱤᱫᱤ ᱦᱚᱲ ᱟᱹᱰᱤ ᱱᱟᱯᱟᱭ ᱪᱷᱚᱵᱤᱭ ᱟᱸᱠᱟᱣ ᱫᱟᱲᱮ ᱟᱠᱚᱣᱟᱭ ᱢᱮᱱᱠᱷᱟᱱ ᱩᱱᱤ ᱞᱟᱦᱟ ᱥᱮᱫ ᱪᱟᱞᱟᱜ ᱞᱟᱹᱜᱤᱫ ᱥᱚᱨᱠᱟᱨᱟᱜ ᱵᱮᱵᱚᱥᱛᱷᱟ ᱵᱟᱝ ᱮ ᱧᱟᱢ ᱫᱟᱲᱮᱭᱟᱜ ᱠᱟᱱᱟ ᱱᱚᱜᱼᱚᱭ ᱡᱮ ᱵᱟᱸᱠᱩᱲᱟ ᱦᱚᱱᱚᱛ ᱨᱮ ᱪᱷᱚᱵᱤ ᱟᱸᱠᱟᱣ ᱨᱮᱱᱟᱜ ᱯᱨᱚᱛᱤ ᱡᱳᱜᱤᱛᱟ ᱪᱟᱞᱟᱜ ᱠᱟᱱᱟ ᱚᱸᱰᱮ ᱟᱡ ᱵᱟᱝᱜᱮ ᱵᱟᱝᱜᱮ ᱥᱮᱱ ᱫᱟᱲᱮᱭᱟᱜ ᱠᱟᱱᱟ ᱤᱧᱤᱧ ᱠᱷᱚᱡᱚᱜ ᱠᱟᱱᱟ ᱱᱩᱭ ᱡᱟᱛᱮ ᱥᱚᱨᱠᱟᱨᱟᱜ ᱴᱷᱮᱱ ᱠᱷᱚᱱ ᱜᱚᱲᱚ ᱥᱚᱯᱲᱚᱜ ᱮ ᱧᱟᱢ ᱫᱟᱲᱮᱭᱟᱜ ᱢᱟ